ᱦᱚᱲᱢᱚ ᱛᱮᱱᱟᱜ ᱵᱮᱭᱟᱢ ᱟᱨ ᱡᱳᱜᱽ ᱵᱮᱭᱟᱢ ᱢᱩᱫᱽᱨᱮ ᱱᱚᱣᱟᱠᱤᱱ ᱵᱷᱤᱛᱤᱨ ᱨᱮ ᱫᱚ ᱵᱷᱮᱜᱟᱨ ᱜᱮᱭᱟ ᱦᱚᱲᱢᱚ ᱨᱮᱱᱟᱜ ᱵᱮᱭᱟᱢ ᱫᱚ ᱫᱟᱲᱮ ᱠᱷᱟᱴᱟᱣ ᱦᱩᱭᱩᱜᱼᱟ ᱟᱨ ᱫᱟᱹᱲ ᱠᱟᱛᱮ ᱫᱚᱱ ᱠᱟᱛᱮ ᱮᱯᱮᱨᱦᱮᱰ ᱠᱚ ᱠᱚᱨᱟᱣ ᱦᱩᱭᱩᱜᱼᱟ ᱰᱚᱢ ᱠᱚ ᱡᱤᱢ ᱠᱚ ᱟᱨ ᱡᱳᱜᱽ ᱵᱮᱭᱟᱢ ᱫᱚ ᱫᱩᱲᱩᱵ ᱠᱟᱛᱮ ᱦᱚᱲᱢᱚ ᱨᱮᱱᱟᱜ ᱫᱟᱲᱮ ᱵᱟᱝ ᱠᱷᱟᱴᱟᱣ ᱦᱩᱭᱩᱜᱼᱟ ᱫᱩᱲᱩᱵ ᱠᱟᱛᱮ ᱛᱤᱥ ᱡᱟᱝᱜᱟ ᱠᱚ ᱜᱮ ᱞᱟᱲᱟᱣ ᱦᱩᱭᱩᱜᱼᱟ ᱟᱨ ᱦᱚᱲᱢᱚ ᱛᱤᱱᱟᱹᱜ ᱵᱮᱭᱟᱢ ᱨᱮᱫᱚ ᱛᱤ ᱠᱚᱨᱮᱱᱟᱜ ᱠᱟᱴᱟ ᱠᱚᱨᱮᱱᱟᱜ ᱦᱚᱲᱢᱚ ᱠᱚᱨᱮᱱᱟᱜ ᱫᱟᱲᱮ ᱵᱟᱹᱲᱛᱤᱜᱼᱟ ᱡᱳᱜᱽ ᱵᱮᱭᱟᱢ ᱛᱮᱫᱚ ᱦᱚᱲᱢᱚ ᱡᱤᱣᱤ ᱨᱮᱱᱟᱜ ᱡᱟᱦᱟᱸ ᱟᱱᱟᱴ ᱠᱚ ᱢᱮᱱᱟᱜ ᱫᱚ ᱚᱱᱟ ᱠᱚ ᱫᱚ ᱡᱟᱦᱟᱭᱟ ᱢᱚᱱᱮ ᱠᱚ ᱤᱥᱛᱷᱤᱨᱮ ᱫᱚᱦᱚᱭᱟ ᱱᱚᱝᱠᱟ ᱠᱟᱛᱮ ᱜᱮ ᱱᱚᱣᱟᱠᱤᱱ ᱡᱳᱜᱽ ᱵᱮᱭᱟᱢ ᱨᱮᱫᱚ ᱵᱷᱮᱜᱟᱨ ᱧᱮᱞ ᱧᱟᱢᱚᱜᱼᱟ